ᱠᱤᱪᱷᱩ ᱜᱚᱲᱚ ᱮᱢᱚᱜ ᱮᱯ ᱨᱮᱭᱟᱜ ᱧᱩᱛᱩᱢ ᱫᱚ ᱜᱩᱜᱳᱞ ᱢᱮᱥᱮᱧᱡᱟᱨ ᱤᱢᱮᱞ ᱠᱮᱞᱠᱩᱞᱮᱴᱚᱨ ᱮᱢᱟᱱ ᱠᱚ ᱱᱚᱶᱟ ᱫᱚ ᱫᱤᱱᱟᱹᱢ ᱦᱤᱞᱚᱜ ᱜᱮ ᱤᱧᱟᱹᱜ ᱜᱚᱲᱚᱨᱮ ᱞᱟᱜᱟᱜ ᱠᱟᱱᱟ